ᱤᱧ ᱟᱭᱢᱟ ᱵᱷᱤᱰᱤᱭᱳ ᱜᱮᱢ ᱵᱟᱵᱚᱛᱤᱧ ᱥᱚᱱᱛᱚᱨ ᱜᱮᱭᱟ ᱚᱱᱟ ᱠᱚᱫᱚ ᱞᱟᱹᱭ ᱞᱮᱠᱷᱟᱱ ᱯᱟᱵᱡᱤ ᱯᱷᱨᱤᱼᱯᱷᱟᱭᱟᱨ ᱟᱨᱦᱚᱸ ᱮᱢᱟᱱ ᱵᱷᱤᱰᱤᱭᱳ ᱜᱮᱢ ᱠᱷᱚᱱᱤᱧ ᱥᱚᱱᱛᱚᱨ ᱜᱮᱭᱟ ᱤᱧ ᱚᱱᱠᱟ ᱜᱮᱢ ᱠᱷᱮᱞ ᱟᱠᱟᱫ ᱚᱱᱟ ᱠᱚᱫᱚ ᱯᱟᱵᱡᱤ ᱯᱷᱨᱤᱼᱯᱷᱟᱭᱟᱨ ᱟᱨᱦᱚᱸ ᱮᱢᱟᱱ ᱜᱮᱢ ᱠᱩᱧ ᱠᱷᱮᱞᱟᱠᱟᱫᱟ ᱚᱱᱟ ᱠᱚᱫᱚ ᱱᱚᱣᱟ ᱠᱟᱨᱚᱱ ᱛᱮᱜᱮ ᱤᱧ ᱵᱟᱹᱧ ᱠᱩᱥᱤᱭᱟᱜᱼᱟ ᱜᱮᱢ ᱠᱷᱮᱞ ᱞᱮᱠᱷᱟᱱ ᱫᱚᱢᱮ ᱠᱷᱮᱞ ᱡᱚᱝᱜᱮ ᱵᱩᱡᱷᱟᱹᱣ ᱢᱮᱭᱟ ᱟᱨ ᱫᱤᱱᱟᱹᱢ ᱫᱤᱱ ᱠᱷᱮᱹᱞ ᱞᱮᱠᱷᱟᱱ ᱢᱮᱸᱫ ᱨᱮᱭᱟᱜ ᱚᱥᱩᱵᱤᱫᱷᱟ ᱦᱚᱸ ᱦᱩᱭ ᱫᱟᱲᱮᱭᱟᱜᱼᱟ ᱛᱟᱭᱚᱢ ᱫᱟᱨᱟᱢ ᱛᱮ ᱚᱱᱟ ᱠᱟᱨᱚᱱ ᱛᱮᱜᱮ ᱱᱚᱝᱠᱟᱱ ᱟᱭᱢᱟ ᱜᱮᱢ ᱠᱚᱜᱮ ᱵᱟᱝᱤᱧ ᱠᱩᱥᱤᱭᱟᱜ ᱜᱮᱭᱟ